ᱟᱵᱚᱫᱚ ᱱᱚᱜᱼᱚᱭ ᱥᱟᱱᱛᱟᱲ ᱫᱷᱚᱨᱚᱢ ᱨᱮᱫᱚ ᱢᱮᱱᱟᱜ ᱛᱟᱵᱚᱱᱟ ᱟᱹᱰᱤᱜᱟᱱ ᱨᱟᱭᱨᱤᱛᱤ ᱢᱮᱱᱟᱜᱼᱟ ᱱᱚᱜᱼᱚᱭ ᱢᱮᱱᱛᱮ ᱤᱭᱟᱹᱨᱮ ᱡᱮᱢᱚᱱ ᱟᱛᱳ ᱫᱤᱥᱚᱢ ᱨᱮ ᱟᱹᱰᱤ ᱤᱭᱟᱜ ᱢᱚᱡᱽᱜᱮ ᱢᱮᱱᱟᱜ ᱵᱚᱱᱟ ᱱᱚᱜᱼᱚᱭ ᱟᱵᱚ ᱫᱟᱨᱮ ᱱᱟᱹᱲᱤ ᱤᱭᱟᱹ ᱟᱠᱟᱱᱟ ᱚᱱᱟ ᱠᱚᱵᱚᱱ ᱠᱟᱹᱢᱤᱭᱟ ᱤᱭᱟᱹ ᱠᱚ ᱟᱨ ᱱᱚᱜᱼᱚᱭ ᱵᱚᱱ ᱮᱱᱮᱡ ᱥᱮᱨᱮᱧ ᱮᱫᱟᱵᱚᱱ ᱤᱭᱟᱹᱜᱮ ᱡᱩᱢᱤᱫ ᱜᱮ ᱟᱨ ᱟᱵᱚᱫᱚ ᱚᱱᱟ ᱪᱷᱟᱹᱛᱤᱠ ᱛᱮᱵᱚᱱ ᱪᱟᱞᱟᱜ ᱠᱟᱱᱟ ᱥᱮ ᱟᱵᱚᱫᱚ ᱡᱟᱦᱮᱨ ᱨᱮᱵᱚᱱ ᱵᱚᱸᱜᱟᱭᱮᱜᱼᱟ ᱪᱷᱟᱹᱛᱤᱠ ᱫᱚ ᱢᱚᱱᱫᱤᱨ ᱨᱮᱠᱚ ᱵᱚᱸᱜᱟᱭᱮᱜᱼᱟ ᱟᱵᱚᱫᱚ ᱡᱟᱦᱮᱨ ᱨᱮ ᱡᱟᱦᱮᱨ ᱨᱮᱵᱚᱱ ᱵᱚᱸᱜᱟᱭᱮᱜᱼᱟ ᱱᱟᱭᱠᱮ ᱦᱟᱲᱟᱢᱮ ᱵᱚᱸᱜᱟᱭᱮᱜᱼᱟ ᱚᱱᱟ ᱥᱟᱶᱛᱮ ᱫᱟᱜ ᱜᱚᱜᱼᱤᱡ ᱮ ᱛᱟᱦᱮᱱᱟ ᱪᱮᱞᱟᱝ ᱜᱚᱜᱼᱤᱡ ᱮ ᱛᱟᱦᱮᱱᱟ ᱥᱤᱢ ᱛᱤᱭᱟᱹᱜ ᱠᱚ ᱢᱮᱱᱟᱜ ᱠᱚᱣᱟ ᱟᱨᱦᱚᱸ ᱢᱮᱱᱟᱜ ᱠᱚᱣᱟ ᱩᱱᱠᱩ ᱫᱚᱦᱚ ᱟᱠᱟᱫ ᱠᱚᱣᱟᱭ ᱚᱱᱟ ᱦᱤᱥᱟᱹᱵᱛᱮ ᱟᱵᱚᱫᱚ ᱱᱚᱜᱼᱚ ᱱᱚᱣᱟᱜᱮ ᱟᱵᱚᱫᱚ ᱡᱟᱦᱮᱨ ᱨᱮᱫᱚ ᱱᱚᱜᱼᱱᱚᱣᱟᱜᱮ ᱵᱚᱸᱜᱟ ᱵᱩᱨᱩ ᱫᱚ ᱛᱟᱵᱚᱱ ᱚᱱᱟ ᱫᱚ ᱡᱩᱫᱤ ᱟᱵᱚ ᱟᱠᱚ ᱡᱩᱢᱤᱫ ᱵᱚᱱ ᱛᱟᱦᱮᱱᱟ ᱮᱱᱠᱷᱟᱱ ᱟᱵᱚᱜᱮ ᱱᱟᱯᱟᱭ ᱨᱮᱵᱚᱱ ᱛᱟᱦᱮᱱᱟ ᱦᱚᱲ ᱥᱟᱞᱟᱜ ᱵᱟᱵᱚᱱ ᱠᱷᱟᱹᱯᱟᱹᱨᱤᱭᱟᱜᱼᱟ ᱟᱨ ᱚᱱᱮ ᱢᱮᱱᱠᱮᱫ ᱞᱮᱠᱟ ᱟᱵᱚ ᱥᱟᱱᱛᱟᱲ ᱦᱚᱲ ᱢᱟ ᱱᱤᱛᱳᱜᱼᱢᱟ ᱦᱟᱟᱺᱰᱤ ᱯᱟᱹᱣᱨᱟᱹ ᱨᱮᱜᱮᱵᱚᱱ ᱰᱷᱮᱨᱚᱜ ᱠᱟᱱᱟ ᱦᱚᱲ ᱥᱟᱞᱟᱜ ᱵᱚᱱ ᱱᱮᱭᱟᱜ ᱠᱟᱱᱟ ᱱᱚᱜᱼᱚᱱᱟ ᱠᱚᱵᱚᱱ ᱠᱟᱹᱢᱤ ᱟᱹᱜᱩ ᱞᱮᱠᱷᱟᱱᱼᱢᱟ ᱟᱹᱰᱤ ᱪᱮᱨᱦᱟᱜ ᱜᱮᱭᱟ ᱛᱚᱵᱮ ᱮᱠᱫᱚᱢ ᱦᱟᱹᱰᱤ ᱯᱟᱹᱣᱨᱟ ᱫᱚ ᱤᱧᱦᱚᱧ ᱧᱩᱭᱮᱫ ᱜᱮᱭᱟ ᱵᱟᱝ ᱛᱮᱫᱚ ᱵᱟᱝ ᱱᱚᱣᱟ ᱫᱚ ᱟᱹᱰᱤ ᱪᱮᱨᱦᱟ ᱛᱤᱱᱟᱹᱜ ᱱᱟᱯᱟᱭ ᱫᱟᱨᱮ ᱱᱟᱹᱲᱤ ᱠᱚ ᱤᱭᱟᱹ ᱛᱤᱱᱟᱹᱜ ᱱᱟᱯᱟᱭ ᱢᱮᱱᱟᱜᱼᱟ ᱱᱚᱣᱟ ᱠᱚᱨᱮ ᱟᱵᱚ ᱢᱟᱱᱮ ᱵᱟᱵᱚᱱ ᱵᱩᱡᱷᱟᱹᱣᱮᱫᱟ ᱮᱠᱪᱩᱭᱮᱞᱤ ᱪᱷᱟᱹᱛᱤᱠ ᱵᱚᱸᱜᱟ ᱠᱷᱚᱱ ᱫᱚ ᱟᱵᱚᱨᱮᱱ ᱵᱚᱸᱜᱟ ᱜᱮᱠᱚ ᱥᱚᱛᱚᱣᱟ ᱩᱱᱠᱩ ᱫᱚ ᱦᱟᱹᱱᱤ ᱢᱩᱨᱛᱤ ᱠᱚ ᱵᱚᱸᱜᱟ ᱟᱠᱚ ᱠᱟᱱᱟ ᱟᱵᱚᱫᱚ ᱡᱟᱦᱮᱨ ᱨᱮᱫᱚ ᱫᱷᱤᱨᱤ ᱫᱚᱠᱚ ᱵᱟᱝ ᱠᱟᱱᱟ ᱟᱵᱚ ᱢᱮᱱᱟ ᱫᱷᱤᱨᱤ ᱠᱟᱱᱟ ᱫᱷᱤᱨᱤ ᱵᱚᱸᱜᱟ ᱫᱚ ᱫᱷᱤᱨᱤ ᱫᱚᱠᱚ ᱵᱟᱝ ᱠᱟᱱᱟ ᱟᱥᱚᱞ ᱵᱚᱸᱜᱟ ᱠᱟᱱᱟ ᱠᱚ ᱟᱵᱚᱨᱮᱱ ᱜᱮ ᱱᱩᱠᱩ ᱥᱟᱹᱨᱤ ᱥᱟᱹᱨᱤ ᱵᱚᱸᱜᱟ ᱟᱵᱚᱨᱮᱱ ᱜᱮ